ᱤᱧ ᱡᱚᱫᱤ ᱵᱟᱭᱠᱤᱝ ᱥᱮ ᱢᱚᱴᱚᱨ ᱥᱟᱭᱠᱮᱞ ᱛᱮ ᱥᱟᱺᱜᱤᱧ ᱥᱟᱸᱜᱷᱟᱨ ᱞᱟᱹᱜᱤᱫ ᱪᱟᱞᱟᱜᱼᱟ ᱮᱱᱠᱷᱟᱱ ᱫᱚ ᱤᱧ ᱥᱟᱶᱛᱮ ᱡᱚᱢᱟᱜ ᱧᱩᱣᱟᱜ ᱟᱫᱚ ᱡᱚᱢᱟᱜ ᱧᱩᱣᱟᱜ ᱫᱚ ᱡᱮᱢᱚᱱ ᱨᱟᱣᱟᱞ ᱨᱟᱣᱟᱞ ᱟᱨ ᱰᱷᱮᱹᱨ ᱦᱚᱲᱢᱚ ᱠᱮᱴᱮᱡ ᱮ ᱫᱚᱦᱚᱭ ᱢᱟᱱᱮ ᱞᱩᱵᱩᱜ ᱡᱟᱹᱛᱤᱭᱚ ᱡᱤᱱᱤᱥ ᱚᱱᱠᱟᱱᱟᱜ ᱤᱧ ᱤᱫᱤᱭᱟ ᱟᱨ ᱡᱟᱦᱟᱸ ᱫᱟᱜ ᱟᱨ ᱡᱚ ᱡᱤᱱᱤᱥ ᱠᱚᱜᱮ ᱰᱷᱮᱹᱨᱤᱧ ᱞᱟᱹᱠᱛᱤᱭᱟ ᱡᱚᱢᱟᱹᱧ ᱡᱟᱦᱟᱸ ᱛᱮᱫᱚ ᱚ ᱡᱮᱢᱚᱱ ᱫᱟᱜᱥᱮᱱ ᱠᱚ ᱟᱞᱚ ᱦᱩᱭᱩᱜᱚᱜᱢᱟ ᱚᱱᱟ ᱠᱚ ᱥᱩᱵᱤᱫᱟ ᱤᱫᱤ ᱡᱟᱦᱟᱸ ᱢᱮᱱᱟᱜᱼᱟ ᱚᱱᱠᱟᱱᱟᱜ ᱨᱟᱣᱟᱞ ᱡᱤᱱᱤᱥ ᱟᱨ ᱮᱱᱟᱡᱤ ᱢᱟᱱᱮ ᱦᱚᱲᱢᱚᱨᱮ ᱫᱟᱲᱮ ᱡᱚᱜᱟᱣᱟᱭ ᱚᱱᱠᱟᱱᱟᱜ ᱡᱚᱢᱟᱜ ᱜᱮ ᱤᱧ ᱥᱚᱸᱜᱮ ᱛᱤᱧ ᱤᱫᱤᱭᱟ ᱟᱨ ᱚᱱᱟ ᱥᱟᱶᱛᱮ ᱨᱟᱱ ᱢᱩᱨᱜᱟᱹᱱ ᱠᱚᱹᱧ ᱤᱫᱤ ᱛᱚᱨᱟᱭᱟ